ᱱᱚᱣᱟ ᱢᱟᱞᱫᱟ ᱦᱚᱱᱚᱛᱨᱮ ᱩᱞ ᱪᱟᱥ ᱨᱮᱭᱟᱜ ᱦᱚᱨᱟ ᱟᱨ ᱪᱮᱫ ᱪᱮᱫ ᱩᱞᱠᱚ ᱪᱟᱥ ᱟᱵᱟᱫᱽ ᱦᱩᱭᱩᱜ ᱠᱟᱱᱟ ᱚᱱᱟ ᱵᱟᱠᱷᱨᱟᱛᱮ ᱞᱟᱹᱭ ᱛᱟᱵᱚᱱ ᱢᱮ ᱟᱞᱮ ᱢᱟᱞᱫᱟ ᱡᱮᱞᱟᱨᱮ ᱫᱚ ᱥᱮᱫᱟᱭ ᱠᱷᱚᱱᱜᱮ ᱩᱞᱪᱟᱥ ᱫᱚ ᱢᱮᱱᱟᱜᱼᱟ ᱟᱨ ᱚᱱᱟᱫᱚ ᱡᱟᱹᱥᱛᱤ ᱫᱚ ᱦᱚᱞᱟ ᱤᱭᱟᱹ ᱞᱟᱦᱟ ᱠᱷᱚᱱ ᱥᱮᱫᱟᱭ ᱠᱷᱚᱱ ᱫᱚ ᱛᱟᱦᱮᱸᱠᱟᱱᱟ ᱢᱟᱱᱤᱠᱪᱚᱠ ᱨᱩᱴᱩᱣᱟ ᱱᱚᱣᱟ ᱠᱚᱨᱮ ᱱᱚᱣᱟᱠᱚ ᱛᱷᱟᱱᱟᱨᱮ ᱥᱟᱵᱼᱠᱟᱜ ᱢᱮ ᱚᱱᱟᱫᱚ ᱠᱚ ᱢᱮᱛᱟᱜ ᱠᱟᱱᱟ ᱫᱤᱭᱟᱲᱟ ᱫᱤᱭᱟᱲᱟ ᱮᱞᱟᱠᱟᱨᱮ ᱡᱟᱹᱥᱛᱤ ᱯᱟᱹᱦᱤᱞᱫᱚ ᱩᱞ ᱪᱟᱥ ᱮᱦᱚᱵᱞᱮᱱᱟ ᱟᱨ ᱟᱨ ᱚᱱᱟ ᱩᱞ ᱪᱟᱥ ᱞᱟᱹᱜᱤᱫ ᱪᱟᱨᱟᱠᱚ ᱛᱮᱭᱟᱨ ᱫᱚ ᱯᱟᱹᱦᱤᱞᱫᱚ ᱩᱞ ᱡᱟᱝ ᱠᱷᱚᱱ ᱠᱚ ᱡᱟᱱᱟᱢ ᱚᱪᱚᱭᱟ ᱟᱨ ᱡᱟᱱᱟᱢ ᱠᱟᱛᱮᱠᱚ ᱛᱷᱚᱲᱟᱠᱚ ᱦᱟᱨᱟᱧᱚᱜ ᱚᱪᱚᱭᱟ ᱟᱨ ᱫᱟᱨᱮ ᱨᱮᱱᱟᱜ ᱩᱞ ᱰᱟᱹᱨ ᱨᱮ ᱚᱱᱟᱠᱚ ᱛᱚᱞ ᱡᱟᱞᱟᱫᱟ ᱚᱱᱟᱠᱚ ᱡᱳᱲ ᱠᱚᱞᱚᱢᱠᱚ ᱢᱮᱛᱟᱣᱟᱜ ᱠᱟᱱ ᱛᱟᱦᱮᱱᱚᱜᱼᱟ ᱥᱮᱫᱟᱭᱫᱚ ᱟᱫᱚ ᱚᱱᱟ ᱡᱳᱲ ᱠᱚᱞᱚᱢ ᱠᱚᱛᱮ ᱜᱮ ᱡᱟᱹᱥᱛᱤᱫᱚ ᱚᱱᱟᱠᱚᱨᱮ ᱪᱟᱥ ᱦᱩᱭᱩᱜ ᱠᱟᱱ ᱛᱟᱦᱮᱱᱚᱜᱼᱟ ᱟᱨ ᱱᱤᱛᱚᱝ ᱫᱚ ᱟᱨᱦᱚᱸ ᱚᱱᱟ ᱪᱟᱨᱟ ᱵᱮᱱᱟᱣ ᱫᱚ ᱛᱷᱚᱲᱟ ᱡᱩᱫᱟᱹ ᱧᱚᱜ ᱦᱮᱡ ᱮᱱᱟ ᱟᱨ ᱚᱱᱟᱫᱚ ᱯᱞᱟᱥᱴᱤᱠ ᱡᱳᱲ ᱠᱚᱞᱚᱢ ᱱᱤᱛᱚᱜ ᱫᱚᱠᱚ ᱮᱦᱚᱵ ᱟᱠᱟᱫᱼᱟ ᱥᱳᱡᱟᱭ ᱪᱟᱨᱟ ᱜᱮᱫ ᱠᱷᱟᱸᱡᱽ ᱠᱟᱛᱮᱫ ᱟᱨ ᱚᱠᱟᱴᱟᱜ ᱩᱞ ᱚᱠᱟ ᱡᱟᱹᱛ ᱨᱮᱱᱟᱜ ᱩᱞ ᱮ ᱠᱚᱞᱚᱢᱟ ᱚᱱᱟ ᱡᱟᱹᱛ ᱨᱮᱱᱟᱜ ᱩᱞ ᱰᱟᱹᱨ ᱥᱮ ᱰᱚᱜᱽ ᱟᱹᱜᱩ ᱠᱟᱛᱮᱫᱼᱮ ᱛᱚᱞ ᱡᱚᱲᱟᱣᱟ ᱟᱨ ᱛᱚᱞ ᱡᱚᱲᱟᱣ ᱞᱮᱠᱷᱟᱱ ᱜᱮ ᱚᱱᱟᱫᱚ ᱠᱤᱪᱷᱩ ᱫᱤᱱ ᱛᱟᱭᱚᱢ ᱟᱫᱚ ᱥᱟᱜᱮᱱᱚᱜᱼᱟ ᱟᱫᱚ ᱚᱱᱟᱜᱮ ᱥᱟᱜᱮᱱ ᱦᱟᱨᱟ ᱠᱟᱛᱮᱫ ᱚᱱᱟᱠᱚ ᱨᱚᱦᱚᱭᱟ ᱟᱨ ᱚᱱᱟ ᱩᱞ ᱨᱮᱱᱟᱜ ᱟᱭᱢᱟ ᱡᱟᱹᱛ ᱢᱮᱱᱟᱜᱼᱟ ᱡᱮᱢᱚᱱ ᱞᱮᱝᱲᱟ ᱞᱚᱠᱷᱱᱟ ᱯᱷᱚᱡᱽᱞᱤ ᱟᱢᱨᱚᱯᱚᱞᱞᱤ ᱟᱥᱤᱱᱟ ᱱᱤᱛᱚᱜ ᱟᱨᱦᱚᱸ ᱱᱟᱣᱟᱱᱟᱜ ᱚᱰᱚᱝ ᱠᱟᱱᱟ ᱢᱮᱭᱟᱡᱟᱠᱤ ᱚᱱᱟᱦᱚᱸ ᱪᱟᱹᱞᱩᱜ ᱠᱟᱱᱟ ᱱᱚᱣᱟᱠᱚ ᱩᱞᱜᱮ ᱱᱤᱛᱚᱜᱫᱚ ᱡᱟᱹᱥᱛᱤ ᱪᱟᱥᱚᱜ ᱠᱟᱱᱟ ᱟᱨ ᱚᱠᱚᱭ ᱚᱠᱯᱚᱭᱟᱜ ᱛᱤᱱᱟᱹᱜ ᱪᱮᱫᱞᱮᱠᱟ ᱡᱟᱜᱟᱠᱚ ᱢᱮᱱᱟᱜᱼᱟ ᱚᱱᱠᱟᱜᱮ ᱱᱤᱡᱮᱨ ᱱᱤᱡᱮᱨ ᱠᱷᱮᱛ ᱵᱟᱲᱜᱮ ᱨᱮᱠᱚ ᱨᱚᱦᱚᱭ ᱮᱫᱟ ᱟᱨ ᱚᱱᱟ ᱞᱮᱠᱟ ᱛᱮᱜᱮ ᱠᱚ ᱯᱷᱚᱥᱚᱞᱠᱚ ᱧᱟᱢ ᱮᱫᱟ ᱩᱞ ᱨᱮᱱᱟᱜ ᱡᱚᱠᱚ ᱧᱟᱢ ᱮᱫᱟ ᱟᱨᱠᱚ ᱟᱹᱠᱷᱨᱤᱧ ᱮᱫᱟ ᱚᱠᱚᱭᱟᱜ ᱞᱟᱹᱴᱩ ᱵᱟᱜᱟᱱ ᱢᱮᱱᱟᱜ ᱫᱚ ᱩᱱᱠᱩ ᱫᱚᱠᱚ ᱞᱟᱹᱴᱩ ᱯᱟᱹᱭᱠᱟᱹᱨ ᱠᱚ ᱮᱢᱟᱣᱟᱠᱚ ᱠᱟᱱᱟ ᱵᱟᱨ ᱵᱚᱪᱷᱚ ᱯᱮ ᱵᱚᱪᱷᱚᱨ ᱞᱟᱹᱜᱤᱫ ᱫᱟᱨᱮ ᱨᱮᱜᱮᱠᱚ ᱟᱹᱠᱷᱨᱤᱧ ᱮᱫᱟ ᱢᱚᱬᱮ ᱵᱚᱪᱷᱚᱨ ᱦᱟᱹᱵᱤᱡ ᱠᱚ ᱟᱹᱠᱷᱨᱤᱧ ᱮᱫᱟ ᱟᱨ ᱚᱠᱚᱭᱟᱜᱫᱚ ᱵᱟᱨᱭᱟ ᱯᱮᱭᱟ ᱩᱞ ᱫᱟᱨᱮ ᱢᱮᱱᱟᱜᱼᱟ ᱩᱱᱠᱩᱫᱚ ᱱᱤᱡᱮᱛᱮ ᱠᱚ ᱛᱤᱭᱳᱜ ᱠᱟᱛᱮᱫ ᱵᱟᱡᱟᱨ ᱨᱮᱠᱚ ᱟᱹᱠᱷᱨᱤᱧ ᱮᱫᱟ ᱟᱨ ᱚᱱᱟᱠᱚ ᱡᱚ ᱡᱚᱛᱚᱱ ᱞᱟᱹᱜᱤᱫ ᱵᱟᱦᱟ ᱠᱷᱚᱱ ᱠᱚ ᱥᱯᱨᱮᱭᱮᱫᱟ ᱟᱭᱢᱟ ᱨᱚᱠᱚᱢᱟᱜ ᱯᱷᱟᱝᱜᱤᱼᱥᱟᱭᱤᱰ ᱢᱮᱱᱟᱜᱼᱟ ᱛᱟᱨᱯᱚᱨᱮ ᱛᱤᱡᱩ ᱜᱩᱡᱩᱜ ᱞᱟᱹᱜᱤᱫ ᱨᱟᱱ ᱢᱮᱱᱟᱜᱼᱟ ᱚᱱᱟᱠᱚ ᱠᱚ ᱥᱯᱨᱮᱭᱮᱫᱟ ᱵᱟᱨᱫᱚᱢ ᱯᱮᱫᱚᱢ ᱠᱚ ᱮᱥᱯᱨᱮᱭᱮᱫᱟ ᱵᱟᱦᱟ ᱞᱟᱦᱟᱨᱮ ᱵᱟᱦᱟ ᱦᱩᱭ ᱠᱟᱛᱮᱫ ᱟᱨ ᱡᱚ ᱢᱚᱴᱚᱨᱫᱟᱱᱟ ᱞᱮᱠᱟ ᱦᱩᱭᱞᱮᱱᱠᱷᱟᱱ ᱟᱨᱦᱚᱸ ᱚᱱᱟ ᱯᱷᱟᱝᱜᱤᱼᱥᱟᱭᱤᱰ ᱥᱮ ᱛᱤᱡᱩ ᱜᱩᱡᱩᱜ ᱨᱟᱱ ᱥᱚᱸᱜᱮᱛᱮ ᱵᱳᱨᱚᱱᱦᱚᱸᱠᱚ ᱮᱥᱯᱨᱮᱭᱮᱫᱟ ᱟᱫᱚᱠᱚ ᱟᱲᱟᱜᱼᱠᱟᱜ ᱠᱟᱱᱟ ᱱᱤᱭᱟᱹᱠᱚᱜᱮ ᱢᱟᱞᱫᱟ ᱡᱮᱞᱟ ᱨᱮᱱᱟᱜ ᱩᱞ ᱪᱟᱥ ᱨᱮᱱᱟᱜ ᱢᱚᱴᱟᱢᱩᱴᱤ ᱟᱫᱚᱵᱽ ᱠᱟᱭᱫᱟ ᱫᱚ ᱠᱟᱱᱟ